ᱟᱞᱮ ᱱᱚᱣᱟ ᱟᱹᱛᱩ ᱴᱚᱞᱟ ᱨᱮ ᱫᱚᱠᱟᱱ ᱢᱮᱱᱟᱜᱼᱟ ᱚᱱᱟ ᱫᱚᱠᱟᱱ ᱨᱮ ᱟᱞᱩ ᱯᱮᱸᱭᱟᱡ ᱫᱟᱹᱞ ᱠᱚᱯᱤ ᱢᱚᱴᱚᱨᱥᱩᱴᱤ ᱵᱤᱴ ᱜᱟᱡᱚᱨ ᱟᱨᱚ ᱟᱭᱢᱟ ᱞᱮᱠᱟᱱ ᱢᱮᱱᱟᱜᱼᱟ ᱡᱮᱢᱚᱱ ᱟᱨᱚ ᱢᱮᱱᱟᱜ ᱜᱮᱭᱟ ᱯᱚᱴᱚᱞ ᱵᱟᱸᱫᱟ ᱠᱚᱯᱤ ᱨᱟᱥᱩᱱ ᱟᱫᱟ ᱵᱩᱞᱩᱝ ᱢᱟᱨᱤᱪ ᱟᱫᱚ ᱚᱱᱟ ᱠᱚᱨᱮᱱᱟᱜ ᱫᱟᱢ ᱫᱚ ᱵᱟᱸᱫᱟ ᱠᱚᱯᱤᱭᱟᱜ ᱦᱩᱭᱩᱜ ᱠᱟᱱᱟ ᱠᱩᱲᱤ ᱴᱟᱠᱟ ᱵᱟᱦᱟ ᱠᱚᱯᱤᱭᱟᱜ ᱦᱩᱭᱩᱜ ᱠᱟᱱᱟ ᱛᱤᱨᱤᱥ ᱴᱟᱠᱟ ᱢᱚᱴᱚᱨᱥᱩᱴᱤ ᱨᱮᱱᱟᱜ ᱦᱩᱭᱩᱜ ᱠᱟᱱᱟ ᱠᱩᱲᱤ ᱴᱟᱠᱟ ᱯᱮᱸᱭᱟᱡ ᱨᱮᱱᱟᱜ ᱦᱩᱭᱩᱜ ᱠᱟᱱᱟ ᱯᱚᱱᱨᱚ ᱴᱟᱠᱟ ᱟᱫᱟ ᱨᱮᱱᱟᱜ ᱦᱩᱭᱩᱜ ᱠᱟᱱᱟ ᱯᱚᱸᱪᱤᱥ ᱴᱟᱠᱟ ᱟᱨ ᱵᱩᱞᱩᱝ ᱨᱮᱱᱟᱜ ᱫᱚᱥ ᱴᱟᱠᱟ